ᱱᱚᱣᱟ ᱥᱤᱛᱟᱹᱱᱟᱛᱷᱯᱩᱨ ᱨᱤᱴᱷᱟᱨᱮ ᱢᱩᱲᱠᱩ ᱡᱟᱹᱛᱤ ᱫᱚ ᱥᱟᱱᱛᱷᱟᱞᱤ ᱠᱚᱦᱚᱸ ᱢᱮᱱᱟᱜ ᱠᱚᱣᱟ ᱵᱟᱝᱜᱟᱞᱤ ᱠᱚ ᱢᱮᱱᱟᱜ ᱠᱚᱣᱟ ᱠᱷᱤᱨᱥᱴᱟᱱ ᱦᱚᱸ ᱢᱮᱱᱟᱜ ᱠᱚᱜᱮᱭᱟ ᱥᱮ ᱢᱩᱥᱞᱤᱢ ᱠᱚ ᱢᱮᱱᱟᱜ ᱠᱚᱣᱟ ᱡᱚᱛᱚ ᱠᱚᱜᱮ ᱢᱮᱱᱟᱜ ᱠᱚᱣᱟ ᱟᱨ ᱯᱟᱹᱨᱥᱤ ᱨᱮᱦᱚᱸ ᱢᱮᱱᱟᱜ ᱠᱚᱣᱟ ᱢᱟᱱᱮ ᱯᱟᱹᱨᱥᱤ ᱦᱚᱸ ᱵᱚᱫᱚᱞ ᱞᱮᱠᱟᱱᱟᱜ ᱦᱚᱸ ᱢᱮᱱᱟᱜ ᱡᱮᱢᱚᱱ ᱵᱟᱝᱜᱟᱞᱤ ᱠᱚᱦᱚᱸ ᱥᱟᱱᱛᱷᱟᱞᱤ ᱛᱮᱠᱚ ᱨᱚᱲ ᱫᱟᱲᱮᱭᱟᱜ ᱜᱮᱭᱟ ᱟᱫᱷᱚᱢ ᱡᱟᱭᱜᱟ ᱨᱮ ᱟᱨ ᱥᱟᱱᱛᱷᱟᱞᱤ ᱠᱚᱦᱚᱸ ᱵᱟᱝᱜᱟᱞᱤ ᱛᱮ ᱨᱚᱲ ᱦᱩᱭᱩᱜᱚᱜ ᱠᱟᱱᱟ ᱡᱟᱹᱥᱛᱤ ᱢᱟ ᱵᱟᱝᱜᱟᱞᱤ ᱨᱮᱜᱮ ᱟᱨ ᱩᱯᱚᱡᱟᱹᱛᱤ ᱠᱚ ᱞᱮᱠᱟ ᱦᱚᱸ ᱢᱮᱱᱟᱜ ᱠᱚᱣᱟ ᱠᱚᱲᱟ ᱢᱮᱱᱟᱜ ᱠᱚᱣᱟ ᱢᱮᱱᱟᱝ ᱠᱚᱣᱟ ᱢᱩᱱᱰᱟ ᱟᱨᱦᱚᱸ ᱟᱭᱢᱟᱜᱮ ᱢᱮᱱᱟᱜ ᱠᱚᱣᱟ